ᱦᱮᱸ ᱥᱮᱨ ᱡᱚᱦᱟᱨ ᱜᱮ ᱟᱹᱞᱤᱧ ᱥᱚᱢᱨᱟ ᱥᱚᱨᱮᱱ ᱟᱫᱚ ᱥᱮᱨ ᱱᱚᱣᱟ ᱛᱟᱞᱤᱧ ᱯᱟᱥᱯᱳᱨᱴ ᱛᱟᱦᱮᱸ ᱠᱟᱱ ᱛᱟᱦᱮᱸᱫ ᱱᱮᱯᱟᱞ ᱛᱚ ᱚᱸᱰᱮ ᱥᱟᱶ ᱥᱟᱶᱛᱮ ᱥᱮᱨ ᱟᱨᱦᱚᱸ ᱦᱮᱡ ᱠᱟᱛᱮᱫ ᱞᱤᱧ ᱮᱯᱟᱨᱴᱢᱮᱱᱴ ᱠᱟᱱᱟᱰᱟ ᱟᱫᱚ ᱯᱟᱥᱯᱳᱨᱴ ᱠᱚᱢᱟ ᱨᱮᱰᱤᱭᱟᱞᱤᱧ ᱪᱟᱞᱟᱜ ᱛᱟᱦᱮᱸ ᱠᱟᱱ ᱜᱮᱭᱟ ᱱᱮᱯᱟᱞ ᱜᱮ ᱛᱚ ᱱᱚᱣᱟ ᱜᱮ ᱢᱮᱱᱟᱹᱧ ᱵᱚᱫᱚᱞ ᱟᱹᱞᱤᱧ ᱠᱷᱟᱱ ᱵᱤᱱ ᱦᱩᱱᱟᱹᱝ ᱟᱹᱰᱤ ᱱᱟᱯᱟᱭ ᱠᱚᱜᱼᱟ ᱪᱮᱫᱟᱜ ᱥᱮ ᱱᱚᱰᱮ ᱠᱷᱚᱱ ᱫᱚ ᱦᱟᱸᱰᱮ ᱠᱟᱱᱟᱰᱟ ᱨᱮᱫᱚ ᱠᱟᱹᱴᱤᱡ ᱵᱷᱟᱹᱜᱤ ᱦᱮᱸ ᱠᱩᱲᱟᱹᱭ ᱠᱚ ᱢᱮᱱᱟᱜᱼᱟ ᱚᱱᱟ ᱞᱮᱠᱟᱛᱮ ᱟᱹᱞᱤᱧ ᱚᱸᱰᱮ ᱪᱟᱞᱟᱜ ᱥᱟᱱᱟᱭᱮᱫ ᱞᱤᱧᱟ ᱪᱮᱫᱟᱜ ᱥᱮ ᱚᱸᱰᱮ ᱟᱨ ᱤᱧᱟᱹᱜ ᱯᱚᱨᱤᱵᱟᱨ ᱚᱲᱟᱜ ᱫᱩᱣᱟᱹᱨ ᱜᱷᱟᱨᱚᱸᱡᱽ ᱵᱷᱟᱹᱜᱤ ᱛᱮᱞᱤᱧ ᱪᱟᱹᱞᱩ ᱫᱟᱲᱮᱭᱟᱜᱼᱟ ᱚᱸᱰᱮᱱᱟᱜ ᱠᱩᱲᱟᱹᱭ ᱠᱚ ᱠᱟᱹᱡ ᱵᱟᱹᱲᱛᱤ ᱧᱚᱜᱟ ᱟᱫᱚ ᱱᱤᱭᱟᱹ ᱞᱮᱠᱟᱛᱮ ᱟᱹᱵᱤᱱ ᱴᱷᱮᱱ ᱟᱨᱫᱟᱥ ᱚᱠᱟ ᱞᱮᱠᱟ ᱯᱨᱚᱥᱤᱡᱟᱨ ᱠᱚ ᱢᱮᱱᱟᱜᱼᱟ ᱢᱟᱥᱮ ᱠᱟᱹᱡ ᱧᱮᱞ ᱵᱤᱱ ᱟᱨ ᱵᱟᱝᱠᱷᱟᱱ ᱱᱚᱣᱟ ᱤᱫᱤ ᱛᱮ ᱵᱟᱹᱞᱤᱧ ᱪᱟᱞᱟᱣ ᱟᱠᱟᱱ ᱠᱷᱟᱱ ᱟᱹᱞᱤᱧᱟᱜ ᱟᱥᱟ ᱟᱥᱟ ᱨᱮᱜᱮ ᱛᱟᱦᱮᱸ ᱜᱚᱫᱚᱜᱼᱟ ᱟᱹᱞᱤᱧᱟ ᱠᱩᱠᱢᱩ ᱠᱩᱠᱢᱩ ᱨᱮᱜᱮ ᱫᱷᱟᱥᱟᱜᱼᱟ ᱚᱲᱟᱜ ᱨᱮᱱ ᱦᱚᱲ ᱡᱟᱦᱟᱸ ᱛᱤᱱᱟᱹᱜ ᱫᱤᱱ ᱠᱷᱚᱱ ᱠᱚ ᱩᱭᱦᱟᱹᱨ ᱠᱚ ᱫᱚᱦᱚ ᱞᱮᱫ ᱚᱱᱟ ᱠᱩᱠᱢᱩ ᱡᱚᱛᱚ ᱫᱟᱜ ᱨᱮ ᱟᱹᱛᱩ ᱜᱚᱫᱚᱜᱼᱟ ᱚᱱᱟ ᱠᱟᱜᱚᱡᱽ ᱰᱷᱚᱸᱜᱟ ᱞᱮᱠᱟ ᱚᱱᱟ ᱞᱮᱠᱟᱛᱮ ᱫᱟᱭᱟ ᱠᱟᱛᱮᱫ ᱟᱹᱞᱤᱧᱟᱜ ᱱᱚᱣᱟ ᱯᱟᱥ ᱟᱯᱰᱮᱴ ᱠᱟᱛᱮᱫ ᱵᱚᱫᱚᱞ ᱛᱟᱹᱞᱤᱧ ᱵᱮᱱ ᱡᱮᱢᱚᱱ ᱠᱟᱱᱟᱰᱟ